ᱟᱛᱳᱨᱮ ᱡᱟᱦᱟᱸᱭ ᱨᱟᱹᱯᱩᱫ ᱞᱮᱱᱠᱷᱟᱱ ᱩᱱᱤᱫᱚ ᱯᱨᱚᱛᱷᱚᱢᱚᱛᱚ ᱥᱚᱨᱠᱟᱨᱤ ᱦᱚᱥᱯᱤᱴᱟᱞ ᱨᱮ ᱮᱠᱥᱨᱮᱹ ᱠᱚᱨᱟᱣ ᱠᱟᱛᱮᱫ ᱴᱤᱴᱢᱮᱱᱴ ᱚᱪᱚᱭᱮ ᱦᱩᱭᱩᱜᱼᱟ ᱪᱮᱫᱟᱜ ᱥᱮ ᱴᱤᱴᱢᱮᱱᱴ ᱵᱟᱝᱠᱷᱟᱱ ᱩᱱᱤᱫᱚ ᱵᱟᱭ ᱱᱟᱯᱟᱭ ᱫᱟᱲᱮᱭᱟᱜᱼᱟ ᱟᱨ ᱚᱱᱟ ᱱᱟᱯᱟᱭᱚᱜ ᱞᱟᱹᱜᱤᱫᱛᱮ ᱩᱱᱤ ᱦᱚᱥᱯᱤᱴᱟᱞ ᱨᱮ ᱴᱤᱴᱢᱮᱱᱴ ᱡᱟᱹᱨᱩᱲ ᱠᱟᱱᱟ ᱚᱸᱰᱮ ᱨᱟᱱ ᱢᱩᱨᱜᱟᱹᱱ ᱡᱟᱦᱟᱸᱠᱚ ᱮᱢᱟᱣᱟᱭᱟ ᱚᱱᱟ ᱨᱟᱱ ᱡᱚᱢ ᱛᱟᱞᱟᱛᱮ ᱵᱮᱱᱰᱮᱹᱡᱽ ᱛᱟᱞᱟᱛᱮ ᱩᱱᱤ ᱠᱤᱪᱷᱩᱴᱟ ᱥᱩᱥᱛᱚ ᱠᱟᱛᱮᱫ ᱡᱚᱠᱷᱚᱱ ᱚᱲᱟᱜᱨᱮ ᱟᱹᱜᱩᱭᱮᱭᱟ ᱛᱟᱦᱞᱮ ᱚᱲᱟᱜᱨᱮᱫᱚ ᱩᱱᱤᱫᱚ ᱡᱟᱦᱟᱱᱟᱜ ᱛᱮᱜᱮ ᱦᱚᱲ ᱫᱟᱨᱟᱭᱛᱮ ᱥᱮ ᱡᱟᱦᱟᱱᱟᱜ ᱩᱱᱤ ᱥᱟᱵ ᱠᱮᱛᱮᱫ ᱩᱱᱤ ᱪᱟᱪᱳ ᱚᱪᱚᱭᱮ ᱦᱩᱭᱩᱜᱼᱟ ᱡᱟᱛᱮ ᱚᱱᱟ ᱨᱟᱹᱯᱩᱫᱨᱮ ᱡᱚᱲᱟᱣ ᱠᱟᱛᱮᱫ ᱡᱟᱛᱮ ᱩᱱᱤ ᱫᱷᱤᱨᱮ ᱫᱷᱤᱨᱮᱭ ᱛᱟᱲᱟᱢ ᱫᱟᱲᱮᱭᱟᱜ ᱚᱱᱟ ᱵᱟᱠᱷᱨᱟᱛᱮ ᱩᱱᱤ ᱯᱟᱥᱮᱨᱮ ᱦᱚᱲ ᱛᱟᱦᱮᱸ ᱠᱟᱛᱮᱫ ᱩᱱᱤᱫᱚ ᱛᱟᱲᱟᱢ ᱚᱪᱚᱭᱮ ᱦᱩᱭᱩᱜᱼᱟ